ᱜᱮᱞ ᱠᱷᱚᱱ ᱢᱤᱫᱜᱮ ᱜᱮᱥᱟᱥᱟᱭ ᱢᱩᱫᱽ ᱨᱮ ᱢᱚᱬᱮ ᱜᱚᱴᱟᱝ ᱮᱞ ᱫᱚ ᱦᱩᱭᱩᱜ ᱠᱟᱱᱟ ᱢᱤᱫ ᱜᱮᱢᱤᱫ ᱢᱤᱫ ᱥᱟᱭ ᱢᱤᱫ ᱯᱮ ᱥᱟᱭ ᱟᱨᱮ ᱜᱮᱢᱚᱬᱮ ᱟᱨᱮᱥᱟᱭ ᱟᱨᱮᱜᱮ ᱟᱨᱮ ᱢᱤᱫ ᱜᱮᱥᱟᱭ ᱟᱨᱮᱥᱟᱭ ᱟᱨᱮᱜᱮ ᱮᱭᱟᱭ